ᱤᱧ ᱵᱷᱤᱰᱭᱳ ᱜᱮᱹᱢ ᱵᱟᱵᱚᱫᱽ ᱵᱟᱹᱧ ᱠᱩᱥᱤᱭᱟᱜᱼᱟ ᱱᱚᱣᱟ ᱠᱷᱟᱹᱛᱤᱨ ᱚᱸᱰᱮ ᱜᱮ ᱟᱵᱚ ᱨᱮᱱ ᱜᱤᱫᱨᱟᱹ ᱠᱚ ᱵᱷᱩᱞᱟᱹᱣ ᱠᱚᱜ ᱠᱟᱱᱟ ᱡᱟᱦᱟᱸ ᱡᱮ ᱟᱵᱚ ᱯᱷᱩᱴᱵᱚᱞ ᱮᱱᱮᱡ ᱦᱚᱠᱤ ᱮᱱᱮᱡ ᱮᱢᱟᱱ ᱠᱚ ᱵᱚᱸᱫᱚᱜ ᱠᱟᱱᱟ ᱟᱨ ᱚᱱᱛᱮ ᱵᱷᱤᱰᱭᱳ ᱜᱮᱹᱢ ᱨᱮᱭᱟᱜ ᱨᱚᱥᱢᱤ ᱠᱚᱢᱚᱜ ᱠᱟᱱᱟ ᱢᱮᱫ ᱨᱮᱭᱟᱜ ᱯᱟᱣᱟᱨ ᱟᱨ ᱦᱚᱲᱢᱚ ᱫᱩᱲᱩᱵ ᱠᱟᱛᱮᱫ ᱫᱩᱲᱩᱵ ᱛᱷᱤᱨ ᱟᱛᱮᱫ ᱫᱚᱱᱟᱛᱮᱱ ᱛᱟᱦᱮᱸᱭᱟᱛᱮᱜ ᱦᱚᱲᱢᱚ ᱵᱟᱹᱲᱤᱡᱚᱜ ᱠᱟᱱᱟ ᱢᱟᱭᱟᱢ ᱵᱟᱝ ᱥᱟᱨᱠᱩᱞᱮᱥᱚᱜ ᱠᱟᱱᱟ ᱚᱱᱟ ᱠᱟᱨᱚᱱᱛᱮ ᱤᱧ ᱵᱷᱤᱰᱭᱳ ᱜᱮᱹᱢ ᱵᱟᱹᱧ ᱠᱩᱥᱤᱭᱟᱜᱼᱟ ᱪᱮᱫᱟᱜ ᱥᱮ ᱵᱷᱤᱰᱭᱳ ᱜᱮᱹᱢ ᱠᱷᱚᱱ ᱥᱟᱦᱟ ᱞᱮᱱᱠᱷᱟᱱ ᱵᱚᱭ ᱯᱟᱲᱦᱟᱣ ᱨᱮ ᱜᱤᱫᱽᱨᱟᱹ ᱠᱚ ᱢᱚᱱ ᱠᱚ ᱮᱢᱟ ᱟᱨ ᱯᱷᱩᱴᱵᱚᱞ ᱠᱨᱤᱠᱮᱹᱴ ᱦᱚᱠᱤ ᱠᱚ ᱞᱮᱢ ᱠᱷᱟᱱ ᱦᱚᱲᱢᱚ ᱨᱮᱱᱟᱜ ᱢᱟᱭᱟᱢ ᱢᱮᱱᱫᱚ ᱫᱟᱹᱲ ᱟᱹᱪᱩᱨ ᱫᱟᱲᱮᱭᱟᱜᱼᱟ ᱥᱟᱨᱠᱩᱞᱮᱥᱚᱱᱚᱜᱼᱟ ᱚᱱᱟ ᱞᱮᱠᱟᱛᱮ ᱤᱧ ᱵᱷᱤᱰᱭᱳ ᱦᱚᱸ ᱵᱟᱹᱧ ᱠᱩᱥᱤᱭᱟᱜᱼᱟ